ᱤᱧᱫᱚ ᱜᱤᱫᱽᱨᱟᱹ ᱠᱷᱚᱱᱟᱜ ᱜᱮ ᱟᱸᱠᱟᱣ ᱫᱚ ᱟᱹᱰᱤᱧ ᱠᱩᱥᱤᱭᱟᱜᱼᱟ ᱡᱟᱦᱟᱱᱟᱜ ᱜᱮ ᱪᱤᱛᱟᱹᱨ ᱵᱮᱱᱟᱣ ᱟᱨ ᱤᱧᱫᱚ ᱱᱚᱝᱠᱟᱱᱟᱜ ᱯᱨᱳᱜᱨᱟᱢ ᱠᱚᱨᱮᱧ ᱯᱟᱨᱴᱤᱥᱮᱯᱮᱴ ᱟᱠᱟᱫᱟ ᱡᱟᱦᱟᱸ ᱫᱚ ᱤᱧᱫᱚ ᱢᱤᱫ ᱠᱞᱟᱥ ᱵᱟᱨ ᱠᱞᱟᱥ ᱠᱷᱚᱱ ᱤᱧ ᱛᱟᱦᱮᱸ ᱠᱟᱱᱟ ᱛᱟᱦᱮᱸ ᱦᱚᱸ ᱩᱱ ᱡᱚᱠᱷᱚᱱ ᱠᱷᱚᱱᱟᱜ ᱜᱮ ᱤᱧᱫᱚ ᱵᱮᱱᱟᱣ ᱛᱟᱦᱮᱱᱚᱜ ᱟᱨ ᱩᱱ ᱡᱚᱠᱷᱚᱱ ᱜᱮ ᱯᱟᱨᱴᱤᱥᱤᱯᱮᱴ ᱨᱮ ᱤᱧᱫᱚ ᱯᱷᱥᱴ ᱯᱨᱟᱭᱤᱡᱽ ᱤᱧ ᱧᱟᱢ ᱞᱮᱫ ᱛᱟᱦᱮᱱᱚᱜ ᱟᱨ ᱩᱱ ᱡᱚᱠᱷᱚᱱ ᱫᱚ ᱤᱧᱫᱚ ᱥᱤᱫᱩᱼᱠᱟᱹᱱᱦᱩ ᱛᱟᱹᱠᱤᱱᱤᱧ ᱟᱸᱠᱟᱣ ᱞᱮᱫ ᱠᱤᱱᱟ ᱛᱟᱦᱮᱱᱚᱜ ᱟᱨ ᱤᱧᱫᱚ ᱯᱷᱟᱥᱴ ᱯᱨᱟᱭᱤᱡᱽ ᱤᱧ ᱧᱟᱢ ᱞᱮᱫᱼᱟ ᱛᱟᱦᱮᱱᱚᱜ ᱢᱟᱲᱟᱝ ᱫᱚ ᱤᱧᱫᱚ ᱵᱟᱹᱧ ᱵᱟᱲᱟᱭᱟ ᱛᱟᱦᱮᱱᱚᱜ ᱠᱤ ᱱᱩᱠᱤᱱ ᱫᱚᱠᱤᱱ ᱪᱤᱞᱤ ᱠᱟᱱᱟ ᱚᱠᱚᱭ ᱛᱟᱹᱠᱤᱱ ᱠᱟᱱᱟᱠᱤᱱ ᱩᱱᱠᱤᱱ ᱵᱟᱨᱮ ᱛᱮᱫᱚ ᱤᱧᱫᱚ ᱪᱮᱫ ᱦᱚᱛᱚ ᱦᱟᱸᱜ ᱵᱟᱹᱧ ᱵᱟᱲᱟᱭᱟ ᱛᱟᱭᱚᱢ ᱡᱚᱠᱷᱚᱱ ᱤᱧ ᱥᱮᱬᱟ ᱠᱞᱟᱥ ᱤᱱᱟᱹᱧ ᱟᱨ ᱩᱱᱠᱤᱱᱟᱜ ᱵᱟᱨᱮ ᱛᱤᱧ ᱯᱟᱲᱦᱟᱣ ᱠᱮᱜᱼᱟ ᱛᱳ ᱩᱱ ᱡᱚᱠᱷᱚᱱ ᱤᱧ ᱵᱟᱲᱟᱭ ᱠᱮᱫᱼᱟ ᱵᱟᱝᱟ ᱱᱩᱠᱤᱱ ᱫᱚ ᱟᱵᱚ ᱫᱤᱥᱚᱢ ᱨᱮᱱ ᱢᱤᱫᱴᱮᱱ ᱟᱵᱚ ᱥᱟᱱᱛᱟᱲ ᱡᱟᱹᱛᱤᱭᱟᱱ ᱦᱚᱲ ᱠᱟᱱᱟ ᱠᱤᱱ ᱟᱨ ᱱᱩᱠᱤᱱ ᱫᱚ ᱤᱝᱨᱮᱡᱽ ᱥᱟᱞᱟᱜ ᱠᱤᱱ ᱞᱟᱹᱲᱦᱟᱹᱭ ᱞᱟᱜᱼᱟ ᱛᱟᱦᱮᱱᱚᱜ ᱟᱵᱚ ᱫᱤᱥᱚᱢ ᱟᱡᱟᱫ ᱠᱷᱟᱹᱛᱤᱨ ᱛᱮ ᱟᱵᱚ ᱫᱤᱥᱚᱢ ᱵᱟᱧᱪᱟᱣ ᱞᱟᱹᱜᱤᱫ ᱛᱮ ᱟᱵᱚ ᱨᱮᱱ ᱦᱚᱲ ᱠᱚ ᱞᱟᱹᱜᱤᱫ ᱛᱮ ᱱᱩᱠᱤᱱ ᱫᱚ ᱤᱝᱨᱮᱡᱽ ᱥᱟᱞᱟᱜ ᱠᱤᱱ ᱞᱟᱹᱲᱦᱟᱹᱭ ᱞᱟᱜᱼᱟ ᱛᱟᱦᱮᱱᱚᱜᱼᱟ ᱟᱨ ᱱᱩᱠᱤᱱ ᱫᱚ ᱦᱩᱞ ᱠᱨᱟᱱᱛᱤ ᱨᱮᱱ ᱵᱤᱫᱽᱫᱨᱳᱦᱤ ᱠᱚ ᱢᱮᱛᱟ ᱟᱹᱠᱤᱱᱟ ᱡᱟᱦᱟᱸᱭ ᱫᱚ ᱟᱵᱚ ᱥᱟᱱᱛᱟᱲ ᱥᱚᱢᱟᱡᱽ ᱞᱟᱹᱜᱤᱫ ᱟᱵᱚᱣᱟᱜ ᱟᱵᱚᱣᱟᱜ ᱵᱩᱨᱩ ᱦᱟᱥᱟ ᱵᱟᱸᱪᱟᱣ ᱞᱟᱹᱜᱤᱫ ᱛᱮ ᱱᱩᱠᱤᱱ ᱫᱚᱠᱤᱱ ᱞᱟᱹᱲᱦᱟᱹᱭ ᱞᱟᱜᱼᱟ ᱠᱤᱱ ᱛᱟᱦᱮᱱᱚᱜ ᱟᱨ ᱱᱚᱣᱟ ᱫᱚ ᱛᱟᱭᱚᱢ ᱛᱮ ᱤᱧᱫᱚᱧ ᱵᱟᱲᱟᱭ ᱧᱟᱢ ᱠᱮᱫᱼᱟ ᱠᱤ ᱚᱱᱟ ᱠᱷᱟᱹᱛᱤᱨᱛᱮ ᱤᱧᱫᱚ ᱛᱟᱦᱮᱱᱚᱜ ᱯᱷᱟᱥᱴ ᱯᱨᱟᱭᱤᱡᱽ ᱫᱚᱠᱚ ᱮᱢᱟᱣᱟᱫᱤᱧᱟ ᱛᱟᱦᱮᱱᱚᱜ ᱟᱨ ᱱᱚᱣᱟ ᱫᱚ ᱤᱧᱫᱚ ᱟᱹᱰᱤ ᱨᱟᱹᱥᱠᱟᱹ ᱜᱤᱧ ᱵᱩᱡᱷᱟᱹᱣᱟ ᱡᱚᱠᱷᱚᱱ ᱩᱱᱠᱤᱱ ᱵᱟᱨᱮ ᱛᱤᱧ ᱵᱟᱲᱟᱭ ᱠᱮᱫᱼᱟ ᱟᱨ ᱱᱩᱠᱤᱱ ᱫᱚ ᱟᱹᱰᱤ ᱥᱚᱠᱛᱚ ᱥᱟᱨᱦᱟᱣ ᱠᱤᱱᱟ